ᱫᱟᱹᱲ ᱞᱟᱹᱜᱤᱫ ᱫᱚ ᱤᱧ ᱫᱚ ᱮᱴᱟᱜ ᱦᱚᱨᱟ ᱫᱚ ᱵᱟᱹᱧ ᱵᱮᱣᱦᱟᱨ ᱟᱠᱟᱫᱟ ᱤᱧ ᱫᱟ ᱫᱟᱹᱲ ᱞᱟᱹᱜᱤᱫ ᱛᱮᱫᱚ ᱱᱚᱣᱟᱧ ᱵᱮᱣᱦᱟᱨ ᱟᱠᱟᱫᱟ ᱡᱮᱢᱚᱱ ᱯᱷᱩᱴᱵᱚᱞ ᱠᱚ ᱠᱷᱮᱞ ᱦᱩᱭᱩᱜᱼᱟ ᱯᱷᱩᱴᱵᱚᱞᱮᱧ ᱠᱷᱮᱞ ᱟᱠᱟᱫᱟ ᱥᱮ ᱚᱠᱟ ᱥᱮᱸᱫᱨᱟ ᱠᱚᱨᱮ ᱠᱩᱞᱟᱹᱭ ᱠᱚ ᱞᱟᱜᱟ ᱠᱚ ᱦᱩᱭᱩᱜᱼᱟ ᱚᱱᱠᱟᱧ ᱫᱟᱹᱲ ᱠᱟᱣᱫᱟ ᱥᱮ ᱥᱮᱛᱟᱜ ᱟᱭᱩᱵ ᱤᱧ ᱫᱟᱹᱲᱟᱜᱼᱟ ᱢᱟᱴ ᱠᱚᱨᱮ ᱜᱚᱰᱟ ᱠᱚᱨᱮ ᱡᱟᱛᱮ ᱦᱚᱲᱢᱚ ᱵᱷᱟᱜᱮ ᱛᱟᱦᱮᱱ ᱢᱟ ᱟᱨ ᱱᱤᱛ ᱦᱚᱸ ᱦᱚᱲᱢᱚ ᱵᱷᱟᱜᱮᱜᱮ ᱢᱮᱱᱟᱜ ᱛᱤᱧᱟᱹ ᱱᱚᱜ ᱚᱭ ᱱᱤᱛᱳᱜ ᱨᱤᱴᱟᱲ ᱠᱟᱱᱟᱹᱧ ᱯᱚᱸᱥᱚᱴᱴᱤ ᱵᱚᱥᱚᱨ ᱵᱚᱭᱮᱥ ᱦᱩᱭᱩᱜ ᱠᱟᱱ ᱛᱤᱧᱟᱹ ᱱᱤᱛ ᱦᱚᱸ ᱡᱟᱦᱟᱸᱱᱟᱜ ᱛᱮ ᱟᱣᱨᱤᱧ ᱚᱥᱵᱤᱛᱟᱜ ᱼᱟ ᱤᱧ ᱫᱚ ᱦᱚᱲᱢᱚ ᱫᱚ ᱥᱟᱨᱟᱫᱤᱱ ᱫᱟᱹᱲ ᱠᱟᱣᱫᱮ ᱞᱮᱠᱟᱜᱮ ᱜᱚᱲᱚᱣ ᱠᱟᱣᱫᱤᱧᱟᱭ ᱥᱟᱨᱟᱫᱤᱱ ᱦᱚᱲᱢᱚ ᱫᱚᱧ ᱞᱟᱲᱟᱣᱮᱫ ᱜᱮᱭᱟ ᱥᱮᱛᱟᱜ ᱠᱷᱚᱱ ᱢᱤᱫ ᱫᱷᱟᱣᱤᱧ ᱫᱟᱹᱲ ᱵᱟᱲᱟᱭᱟ ᱫᱟᱬᱟᱭᱟᱹᱧ ᱟᱨ ᱟᱭᱩᱵ ᱥᱮᱫ ᱦᱚᱸ ᱢᱤᱫ ᱜᱷᱟᱹᱲᱤᱡ ᱤᱧ ᱫᱟᱹᱲ ᱵᱟᱲᱟᱭᱟ ᱫᱟᱸᱲᱟᱭᱟᱹᱧ ᱦᱮᱸ ᱫᱟᱹᱲ ᱫᱚ ᱤᱧ ᱫᱚ ᱵᱷᱟᱜᱮ ᱫᱚᱦᱚᱣ ᱠᱟᱹᱫᱤᱧᱟᱭ ᱤᱧᱟᱹᱜ ᱦᱚᱲᱢᱚ ᱡᱤᱣᱤ ᱦᱚᱸ ᱟᱹᱰᱤ ᱯᱷᱤᱴᱮ ᱫᱚᱦᱚᱣ ᱠᱟᱫᱟ ᱱᱟᱯᱟᱭᱜᱮ ᱢᱤᱱᱟᱹᱧᱟ